ᱤᱛᱩᱱ ᱟᱥᱲᱟ ᱨᱮᱫᱚ ᱡᱚᱛᱚ ᱥᱟᱵᱡᱮᱠᱴ ᱜᱮᱠᱚ ᱯᱟᱲᱦᱟᱣᱮᱫ ᱠᱚ ᱛᱟᱦᱮᱸᱫ ᱡᱚᱛᱚᱱᱟᱜ ᱜᱮ ᱡᱮᱢᱚᱱ ᱵᱟᱝᱞᱟ ᱤᱝᱞᱤᱥ ᱥᱟᱱᱛᱟᱞᱤ ᱚᱞ ᱪᱤᱠᱤ ᱡᱚᱛᱚᱱᱟᱜ ᱜᱮ ᱤᱛᱤᱦᱟᱥ ᱵᱷᱩᱜᱳᱞ ᱡᱚᱛᱚᱱᱟᱜ ᱜᱮ ᱡᱚᱛᱚ ᱥᱟᱵᱡᱮᱠᱴ ᱜᱮᱠᱚ ᱯᱟᱲᱦᱟᱣᱮᱫ ᱠᱚ ᱛᱟᱦᱮᱱ ᱛᱚ ᱱᱟᱦᱟᱜ ᱡᱩᱜᱽ ᱨᱮᱫᱚ ᱪᱟᱞᱟᱜ ᱠᱟᱱᱟ ᱡᱮ ᱟᱵᱚ

ᱥᱟᱱᱛᱟᱲᱟᱜ ᱵᱟᱹᱜᱤ ᱠᱟᱛᱮᱫ ᱫᱤᱠᱩ ᱥᱮᱫ ᱫᱤᱠᱩᱣᱟᱜ ᱵᱚᱱ ᱢᱟᱱᱟᱣ ᱵᱟᱛᱟᱣᱮᱫᱟ ᱫᱤᱠᱩᱣᱟᱜ ᱢᱟᱱᱮ ᱟᱨ ᱫᱤᱠᱩᱣᱟᱜ ᱚᱨᱥᱚᱝ ᱠᱚ ᱯᱟᱲᱟᱜ ᱠᱟᱱᱟ ᱟᱵᱚ ᱪᱮᱛᱟᱱ ᱨᱮ ᱚᱱᱟ ᱪᱤᱠᱟᱹ ᱟᱵᱚ ᱫᱚ ᱚᱞ ᱪᱤᱠᱤ ᱥᱟᱵᱡᱮᱠᱴ ᱛᱮ ᱯᱟᱲᱦᱟᱣ ᱞᱮᱱᱠᱷᱟᱱ ᱜᱮ ᱵᱷᱟᱜᱤᱜᱼᱟ ᱪᱮᱫᱟᱜ ᱥᱮ ᱚᱞ ᱪᱤᱠᱤ ᱥᱟᱵᱡᱮᱠᱴ ᱛᱮ ᱯᱟᱲᱦᱟᱣ ᱞᱮᱱᱠᱷᱟᱱ ᱟᱵᱚ ᱥᱟᱱᱛᱟᱞ ᱥᱚᱢᱟᱡ ᱨᱮᱱᱟᱜ ᱡᱚᱛᱚᱱᱟᱜ ᱜᱮᱵᱚᱱ ᱵᱩᱡ ᱫᱟᱲᱮᱭᱟᱜᱼᱟ ᱟᱨ ᱵᱟᱝᱞᱟᱛᱮ ᱯᱟᱲᱦᱟᱣ ᱠᱟᱛᱮᱫ ᱦᱚᱸ ᱥᱟᱱᱛᱟᱲ ᱵᱚᱦᱩᱛ ᱪᱮᱛᱟᱱ ᱡᱟᱭᱜᱟ ᱠᱚᱨᱮ ᱠᱚ ᱥᱮᱱᱚᱜ ᱠᱟᱱᱟ ᱛᱚ ᱡᱚᱛᱚ ᱥᱟᱵᱡᱮᱠᱴ ᱜᱮ ᱯᱟᱲᱦᱟᱣ ᱨᱮᱱᱟᱜ ᱫᱚ ᱠᱟᱱᱟ ᱢᱟᱪᱮᱫ ᱠᱚᱦᱚᱸ ᱢᱟᱥᱴᱟᱨ ᱠᱚᱦᱚᱸ ᱡᱚᱛᱚ ᱥᱟᱵᱡᱮᱠᱴ ᱜᱮ ᱯᱟᱲᱦᱟᱣ ᱠᱚᱣᱟ ᱠᱚ ᱵᱷᱟᱜᱤ ᱜᱮ ᱛᱚ ᱱᱤᱡᱮ ᱱᱤᱡᱮ ᱯᱟᱨᱥᱤ ᱛᱮ ᱯᱟᱲᱦᱟ ᱞᱮᱱᱠᱷᱟᱱ ᱫᱚ ᱵᱷᱟᱜᱤᱜ ᱜᱮᱭᱟ ᱡᱮᱢᱚᱱ ᱟᱵᱚ ᱚᱞ ᱪᱤᱠᱤ ᱛᱮᱵᱚᱱ ᱯᱟᱲᱦᱟ ᱞᱮᱱᱠᱷᱟᱱ ᱟᱵᱚᱣᱟᱜ ᱥᱚᱢᱟᱡ ᱨᱮᱱᱟᱜ ᱡᱚᱛᱚᱱᱟᱜ ᱡᱤᱱᱤᱥ ᱵᱚᱱ ᱵᱩᱡ ᱫᱟᱲᱮᱭᱟᱜᱼᱟ ᱡᱮ ᱚᱞ ᱪᱤᱠᱤᱛᱮ ᱯᱟᱲᱦᱟᱣ ᱞᱮᱱᱠᱷᱟᱱ ᱟᱵᱚ ᱥᱚᱢᱟᱡ ᱨᱮᱱᱟᱜ ᱟᱹᱨᱤᱪᱟᱹᱞᱤ ᱠᱚ ᱥᱮ ᱞᱟᱭᱼᱞᱟᱠᱪᱟᱨ ᱠᱚ ᱡᱚᱛᱚᱣᱟᱜ ᱜᱤᱧ ᱵᱩᱡ ᱫᱟᱲᱮᱭᱟᱜᱼᱟ ᱟᱨ ᱟᱵᱚ ᱥᱟᱱᱛᱟᱲ ᱥᱚᱢᱟᱡ ᱪᱮᱛᱟᱱ ᱨᱮᱦᱚᱸ ᱟᱹᱰᱤ ᱚᱨᱥᱚᱝ ᱠᱚ ᱯᱟᱲᱟᱜᱼᱟ ᱫᱤᱠᱩᱣᱟᱜ ᱛᱚ ᱟᱵᱚ ᱥᱟᱱᱛᱟᱲ ᱫᱚ ᱛᱟᱭᱚᱢ ᱨᱮᱜᱮ ᱢᱮᱱᱟᱜ ᱵᱚᱱᱟ ᱱᱤᱛᱦᱚᱸ ᱛᱚ ᱯᱟᱲᱦᱟᱣ ᱡᱚᱛᱚ ᱥᱟᱵᱡᱮᱠᱴ ᱛᱮ ᱯᱟᱲᱦᱟᱣ ᱞᱮᱱᱠᱷᱟᱱ ᱯᱟᱲᱦᱟ ᱞᱮᱱᱠᱷᱟᱱ ᱵᱷᱟᱜᱤᱜᱼᱟ ᱡᱚᱛᱚ ᱥᱟᱵᱡᱮᱠᱴ ᱜᱮ ᱯᱟᱲᱦᱟᱣ ᱫᱚ ᱫᱚᱨᱠᱟᱨ ᱠᱟᱱᱟ ᱛᱚ ᱟᱵᱚ ᱥᱟᱱᱛᱟᱲ ᱦᱚᱸ ᱡᱮᱢᱚᱱ ᱱᱤᱛᱳᱜ ᱫᱚ ᱚᱞ ᱪᱤᱠᱤᱛᱮ ᱵᱚᱦᱩᱛ ᱜᱤᱞᱟᱹᱱ ᱠᱚ ᱯᱟᱲᱦᱟᱜ ᱠᱟᱱᱟ ᱛᱚ ᱱᱤᱛᱳᱜ ᱯᱟᱲᱦᱟᱣ ᱠᱟᱛᱮᱫ ᱪᱮᱛᱟᱱ ᱥᱮᱫ ᱨᱟᱠᱟᱵ ᱨᱮᱱᱟᱜ ᱠᱟᱱᱟ ᱡᱚᱛᱚ ᱥᱟᱵᱡᱮᱠᱴ ᱜᱮ ᱯᱟᱲᱦᱟᱜ ᱨᱮᱱᱟᱜ ᱫᱚ ᱠᱟᱱᱟ ᱛᱚ ᱥᱟᱱᱛᱟᱞ ᱟᱵᱚ ᱥᱟᱱᱛᱟᱲ ᱥᱚᱢᱟᱡ ᱨᱮᱫᱚ ᱚᱞ ᱪᱤᱠᱤ ᱯᱟᱲᱦᱟᱣ ᱫᱚ ᱱᱤᱛᱳᱜ ᱫᱚ ᱟᱹᱰᱤᱜᱮ ᱡᱚᱨᱩᱨ ᱠᱟᱱᱟ ᱪᱮᱫᱟᱜ ᱥᱮ ᱟᱵᱚ ᱡᱟᱛᱮ ᱵᱚᱱ ᱟᱵᱚ ᱥᱟᱱᱛᱟᱲ ᱥᱚᱢᱟᱡᱽ ᱨᱮᱱᱟᱜ ᱵᱚᱱ ᱟᱹᱨᱤᱪᱟᱞᱤ ᱥᱮ ᱞᱟᱭᱼᱞᱟᱠᱪᱟᱨ ᱵᱚᱱ ᱵᱩᱡ ᱫᱟᱲᱮᱭᱟᱜᱼᱢᱟ ᱡᱟᱛᱮ